ᱡᱳᱜᱽ ᱵᱮᱭᱟᱢ ᱫᱚ ᱵᱟᱨ ᱞᱮᱠᱟᱛᱮ ᱠᱚᱨᱟᱣ ᱜᱟᱱᱚᱜᱼᱟ ᱢᱤᱫᱴᱤᱱ ᱦᱩᱰᱤᱧ ᱩᱢᱮᱨ ᱠᱷᱚᱱ ᱟᱨ ᱢᱤᱫᱴᱤᱱ ᱫᱚ ᱥᱮᱛᱟᱜ ᱨᱮ ᱵᱮᱨᱮᱫ ᱠᱟᱛᱮᱫ ᱫᱤᱱᱟᱹᱢ ᱦᱤᱞᱳᱜ ᱠᱚᱨᱟᱣ ᱞᱮᱠᱷᱟᱱ ᱱᱟᱯᱟᱭᱚᱜᱼᱟ ᱱᱚᱸᱰᱮ ᱦᱩᱰᱤᱧ ᱩᱢᱮᱨ ᱨᱮᱱᱟᱜ ᱡᱳᱜᱽ ᱵᱮᱭᱟᱢ ᱫᱚ ᱢᱤᱫᱴᱤᱱ ᱡᱚᱠᱷᱚᱱ ᱦᱩᱰᱤᱧ ᱜᱤᱫᱟᱹᱨᱮ ᱛᱟᱦᱮᱱᱟ ᱩᱱᱤᱭᱟᱜ ᱦᱚᱲᱢᱚ ᱛᱤ ᱡᱟᱝᱜᱟ ᱡᱟᱦᱟᱸ ᱞᱮᱠᱟᱭ ᱢᱚᱱᱮᱭᱟ ᱚᱱᱠᱟᱭ ᱟᱹᱪᱩᱨ ᱫᱟᱲᱮᱭᱟᱜᱼᱟ ᱡᱟᱦᱟᱸ ᱴᱷᱮᱱ ᱨᱟᱹᱯᱩᱫᱮ ᱢᱮᱱᱟ ᱚᱸᱰᱮᱭ ᱨᱟᱹᱯᱩᱫ ᱠᱤᱢᱵᱟᱭ ᱵᱷᱟᱡᱽ ᱫᱟᱲᱮᱭᱟᱜ ᱟᱭ ᱛᱳ ᱡᱳᱜᱽ ᱵᱮᱭᱟᱢ ᱡᱟᱦᱟᱸᱭ ᱜᱤᱫᱽᱨᱟᱹ ᱦᱩᱰᱤᱧ ᱠᱷᱚᱱᱮ ᱠᱚᱨᱟᱣ ᱟᱹᱜᱩᱭᱟ ᱱᱚᱣᱟ ᱡᱳᱜᱽ ᱵᱮᱭᱟᱢ ᱨᱮᱱᱟᱜ ᱡᱟᱦᱟᱸ ᱩᱯᱚᱠᱚᱨᱚᱱ ᱱᱚᱣᱟ ᱫᱚ ᱟᱹᱰᱤ ᱫᱤᱱ ᱫᱷᱟᱹᱨᱤᱡ ᱮ ᱩᱯᱚᱵᱷᱳᱜᱽ ᱫᱟᱲᱮᱭᱟᱜᱼᱟ ᱥᱮ ᱡᱳᱜᱽ ᱵᱮᱭᱟᱢ ᱡᱩᱫᱤ ᱩᱱᱤ ᱜᱤᱫᱽᱨᱟᱹ ᱠᱚᱨᱟᱣ ᱤᱫᱤ ᱜᱮᱭᱟ ᱞᱟᱹᱴᱩ ᱠᱟᱛᱮᱫᱦᱚᱸ ᱛᱳ ᱩᱱᱤᱭᱟᱜ ᱦᱚᱲᱢᱚ ᱥᱟᱥᱛᱷᱚ ᱵᱷᱟᱜᱮ ᱛᱟᱦᱮᱱ ᱛᱟᱭᱟ